ᱞᱚᱜᱚᱱ ᱚᱠᱛᱚ ᱨᱮᱭᱟᱜ ᱡᱤᱱᱤᱥ ᱫᱚ ᱟᱹᱰᱤᱜᱮ ᱥᱩᱵᱤᱫᱷᱟ ᱜᱮ ᱱᱚᱜᱼᱚᱸᱭ ᱛᱮᱦᱮᱧ ᱡᱚᱫᱤ ᱪᱟᱞᱟᱜ ᱠᱷᱟᱡ ᱴᱨᱮᱹᱱ ᱛᱮ ᱡᱟᱦᱟᱸ ᱛᱮᱜᱮ ᱡᱩᱫᱤᱧ ᱪᱟᱞᱟᱜ ᱠᱷᱟᱡ ᱚᱸᱰᱮ ᱴᱤᱠᱤᱴ ᱤᱧ ᱠᱟᱴᱟᱣᱟ ᱢᱳᱵᱟᱭᱤᱞ ᱠᱷᱚᱡ ᱜᱮ ᱴᱤᱠᱤᱴ ᱠᱟᱴᱟᱣ ᱠᱮᱫᱟ ᱮᱵᱚᱝ ᱱᱚᱰᱮ ᱠᱷᱚᱡ ᱚᱠᱟᱨᱤᱧ ᱪᱟᱞᱟᱜᱼᱟ ᱵᱟ ᱛᱤᱱᱟᱹᱜ ᱢᱤᱱᱤᱴ ᱨᱮ ᱵᱟ ᱛᱤᱱᱟᱹᱜ ᱫᱤᱱ ᱞᱟᱜᱟᱣ ᱤᱧᱟ ᱛᱤᱱᱟᱹᱜ ᱥᱚᱢᱚᱭ ᱞᱟᱜᱟᱣ ᱤᱧᱟ ᱚᱱᱟᱦᱚᱸ ᱡᱚᱛᱚ ᱠᱚ ᱩᱫᱩᱜᱟ ᱛᱟᱨᱯᱚᱨᱮ ᱱᱚᱜᱼᱚᱸᱭ ᱦᱳᱴᱮᱞ ᱵᱩᱠ ᱠᱚᱨᱮᱱᱟᱜ ᱢᱳᱵᱟᱭᱤᱞ ᱨᱮᱜᱮᱧ ᱧᱮᱞ ᱠᱮᱫᱟ ᱪᱮᱫ ᱚᱸᱰᱮ ᱢᱤᱫᱴᱮᱡ ᱦᱳᱴᱮᱞ ᱢᱮᱱᱟᱜᱼᱟ ᱚᱸᱰᱮ ᱦᱚᱸᱧ ᱵᱩᱠ ᱫᱟᱲᱮᱭᱟᱜᱼᱟ ᱢᱳᱵᱟᱭᱤᱞ ᱠᱷᱚᱡ ᱜᱮ ᱡᱮᱨᱚᱠᱚᱢ ᱱᱤᱛᱚᱜ ᱥᱟᱺᱜᱤᱧ ᱥᱟᱺᱜᱤᱧ ᱡᱷᱚᱡ ᱜᱮ ᱡᱩᱫᱤ ᱟᱨᱦᱚᱸ ᱡᱩᱫᱤ ᱵᱟᱥ ᱛᱤᱧ ᱪᱟᱞᱟᱜ ᱠᱷᱟᱡ ᱚᱱᱟ ᱦᱳᱴᱮᱞ ᱨᱮ ᱚᱸᱰᱮ ᱦᱚᱸ ᱦᱳᱴᱮᱞ ᱨᱮ ᱥᱮᱱ ᱠᱟᱛᱮ ᱚᱱᱟ ᱱᱤᱭᱟᱹ ᱛᱮᱜᱤᱧ ᱵᱩᱠ ᱫᱟᱲᱮᱭᱟᱜᱼᱟ ᱢᱳᱵᱟᱭᱤᱞ ᱠᱷᱚᱡ ᱜᱤᱧ ᱵᱩᱠ ᱫᱟᱲᱮᱭᱟᱜᱼᱟ ᱦᱚᱛᱮᱜ ᱱᱤᱭᱟᱹ ᱠᱚ ᱡᱤᱱᱤᱥ ᱫᱚ ᱟᱹᱰᱤᱜᱮ ᱥᱩᱵᱤᱫᱷᱟ ᱦᱩᱭ ᱠᱟᱱᱟ ᱱᱤᱛᱚᱜ ᱫᱚ ᱡᱟᱦᱟᱱᱟᱜ ᱡᱤᱱᱤᱥ ᱜᱮ